ᱡᱟᱦᱟᱸ ᱤᱱᱴᱟᱨᱱᱮᱴ ᱥᱮ ᱡᱟᱦᱟᱸ ᱜᱮᱢ ᱫᱚ ᱡᱟᱦᱟᱱ ᱵᱷᱟᱜᱮ ᱦᱚᱸ ᱦᱩᱭᱩᱜ ᱠᱟᱱᱟ ᱟᱨ ᱵᱟᱹᱲᱤᱡ ᱦᱚᱸ ᱦᱩᱭᱩᱜ ᱠᱟᱱᱟ ᱚᱱᱟᱛᱮ ᱦᱚᱲᱢᱚ ᱡᱤᱣᱤ ᱨᱮᱭᱟᱜ ᱵᱷᱟᱵᱽᱱᱟᱭ ᱵᱚᱫᱚᱞᱟᱠᱟᱫᱟ ᱡᱟᱹᱥᱛᱤ ᱠᱟᱭᱛᱮᱵᱚᱱ ᱧᱮᱞ ᱞᱮᱠᱷᱟᱱ ᱫᱚ ᱡᱟᱦᱟᱸ ᱡᱮ ᱱᱚᱣᱟ ᱤᱱᱴᱟᱨᱱᱮᱴᱛᱮ ᱡᱟᱦᱟᱸ ᱜᱮᱢ ᱵᱚᱱ ᱧᱮᱞᱮᱫ ᱫᱚ ᱚᱱᱟ ᱜᱮᱢ ᱫᱚ ᱟᱹᱰᱤ ᱡᱟᱹᱥᱛᱤ ᱡᱟᱦᱟᱸ ᱨᱮᱜᱮ ᱱᱤᱛᱳᱜ ᱫᱚ ᱩᱱᱤᱜᱮ ᱢᱮᱱᱟᱜᱼᱟ ᱟᱨ ᱮᱯ ᱠᱚ ᱚᱱᱟ ᱮᱯ ᱨᱮᱜᱮᱠᱚ ᱰᱟᱞᱟᱣᱮᱫᱛᱮ ᱟᱨ ᱟᱵᱚᱣᱟᱜ ᱡᱟᱦᱟᱸ ᱜᱮᱢ ᱵᱚᱱ ᱧᱮᱧᱟᱢᱮᱫ ᱫᱚ ᱚᱱᱟ ᱫᱚ ᱟᱵᱚᱣᱟᱜ ᱦᱚᱲᱢᱚ ᱡᱤᱣᱤ ᱨᱮᱭᱟᱜ ᱵᱷᱟᱵᱽᱱᱟᱭ ᱰᱚᱫᱚᱞᱟᱠᱟᱜᱼᱟ ᱟᱨ ᱛᱤᱱ ᱥᱚᱢᱚᱭ ᱪᱚ ᱚᱱᱟ ᱮᱯᱨᱮ ᱚᱠᱟ ᱮᱯᱨᱮ ᱚᱠᱟᱞᱮᱵᱚᱱ ᱧᱮᱞᱮᱜᱼᱟ ᱱᱤᱛᱳᱜ ᱥᱟᱱᱟᱢ ᱡᱟᱦᱟᱸ ᱛᱤᱱᱟᱹᱜ ᱫᱷᱟᱹᱨᱛᱤᱨᱮ ᱢᱮᱱᱟᱜᱼᱟ ᱵᱷᱟᱥᱟ ᱠᱚ ᱚᱱᱟ ᱨᱚᱲ ᱠᱚ ᱚᱱᱟ ᱡᱚᱛᱚ ᱵᱷᱟᱥᱟ ᱨᱮᱭᱟᱜ ᱨᱚᱲ ᱚᱱᱟ ᱤᱱᱴᱟᱨᱱᱮᱴ ᱜᱮᱢ ᱨᱮᱵᱚᱱ ᱧᱮᱧᱟᱢ ᱫᱟᱲᱮᱭᱟᱜ ᱠᱟᱱᱟ ᱟᱨ ᱡᱟᱹᱥᱛᱤ ᱠᱟᱛᱮ ᱱᱤᱛᱳᱜ ᱡᱚᱛᱚ ᱡᱟᱦᱟᱸ ᱡᱮ ᱠᱟᱴᱩᱱ ᱠᱚ ᱢᱮᱱᱟᱜ ᱠᱚᱣᱟ ᱚᱱᱟᱢᱟ ᱴᱷᱤᱠ ᱜᱮᱭᱟ ᱠᱤᱪᱷᱩᱜᱟᱱ ᱚᱱᱠᱟᱱᱟᱜ ᱢᱮᱱᱟᱜᱼᱟ ᱡᱮ ᱯᱷᱤᱨᱤ ᱯᱷᱟᱭᱟᱨ ᱜᱮᱢ ᱯᱷᱤᱨᱤ ᱯᱷᱟᱭᱟᱨ ᱜᱮᱢ ᱦᱚᱸ ᱚᱱᱠᱟ ᱟᱵᱚᱣᱟᱜ ᱦᱚᱲᱢᱚ ᱨᱮ ᱩᱭᱦᱟᱹᱨ ᱛᱟᱵᱚᱱᱮ ᱵᱚᱫᱚᱞᱟᱠᱟᱫᱟ ᱜᱮ ᱡᱟᱦᱟᱞᱮᱠᱟ ᱜᱤᱫᱽᱨᱟᱹ ᱠᱚ ᱱᱤᱛᱳᱜ ᱚᱞᱚᱜ ᱯᱟᱲᱦᱟᱣ ᱥᱮᱫ ᱵᱟᱝ ᱠᱟᱛᱮᱫ ᱚᱱᱟ ᱯᱷᱤᱨᱤ ᱯᱷᱟᱭᱟᱨ ᱜᱮᱢ ᱨᱮ ᱟᱹᱰᱤ ᱡᱟᱹᱥᱛᱤ ᱠᱚ ᱢᱮᱸᱫ ᱞᱩᱛᱩᱨᱟᱜ ᱠᱟᱱᱟ ᱪᱮᱫᱟᱜ ᱥᱮ ᱩᱱᱠᱩ ᱡᱟᱦᱟᱸ ᱚᱱᱟᱨᱮ ᱡᱮ ᱵᱟᱹᱲᱤᱡ ᱡᱤᱱᱤᱥ ᱚᱸᱰᱮ ᱵᱟᱹᱭᱥᱟᱹᱣᱟᱠᱚ ᱠᱟᱱᱟ ᱡᱮ ᱢᱤᱫᱴᱟᱝ ᱚᱞᱚᱜ ᱯᱟᱲᱦᱟᱣ ᱥᱮᱫ ᱵᱟᱝ ᱢᱮᱸᱫ ᱞᱩᱛᱩᱨ ᱠᱟᱛᱮᱫ ᱡᱮ ᱯᱷᱨᱤ ᱯᱷᱟᱭᱟᱨ ᱡᱟᱹᱥᱛᱤᱠᱟᱱ ᱚᱠᱛᱚ ᱫᱚ ᱯᱷᱤᱨᱤ ᱯᱷᱟᱭᱟᱨ ᱠᱚ ᱠᱷᱮᱞ ᱠᱟᱱᱟ ᱟᱨ ᱚᱱᱟᱨᱮ ᱡᱟᱦᱟᱸ ᱡᱮ ᱟᱠᱚ ᱡᱟᱦᱟᱸ ᱚᱞᱚᱜ ᱯᱟᱲᱦᱟᱣ ᱤᱫᱤ ᱠᱟᱛᱮᱫ ᱡᱟᱦᱟᱸ ᱚᱱᱟ ᱠᱚᱫᱚ ᱠᱚ ᱡᱟᱹᱥᱛᱤ ᱢᱮᱸᱫ ᱞᱩᱛᱩᱨ ᱵᱟᱝ ᱦᱩᱭᱩᱜ ᱠᱟᱱ ᱛᱟᱠᱚᱣᱟ ᱚᱱᱟᱛᱮ ᱡᱟᱦᱟᱸ ᱟᱵᱚᱣᱟᱜ ᱡᱟᱦᱟᱸ ᱵᱟᱹᱲᱛᱤ ᱚᱠᱛᱚ ᱜᱤᱫᱽᱨᱟᱹ ᱠᱚᱣᱟᱜ ᱵᱟᱹᱲᱛᱤ ᱚᱠᱛᱚᱫᱚ ᱚᱱᱟ ᱜᱮᱢ ᱪᱮᱛᱟᱱ ᱨᱮᱜᱮ ᱢᱮᱱᱟᱜᱼᱟ ᱟᱨ ᱱᱚᱣᱟ ᱱᱤᱛᱳᱜᱟᱜ ᱥᱚᱢᱚᱭ ᱨᱮᱫᱚ ᱚᱱᱟ ᱤᱱᱴᱟᱨᱱᱮᱴ ᱜᱮᱢ ᱡᱟᱦᱟᱸ ᱚᱱᱟ ᱡᱮ ᱠᱤᱪᱷᱩᱜᱟᱱ ᱜᱮᱢ ᱫᱚ ᱚᱱᱟ ᱴᱟᱠᱟ ᱯᱩᱭᱥᱟᱹ ᱨᱚᱡᱽᱜᱟᱨ ᱨᱮᱦᱚᱸ ᱦᱩᱭᱩᱜ ᱠᱟᱱᱟ ᱠᱤᱪᱷᱩᱜᱟᱱ ᱫᱚ ᱰᱩᱵᱟᱹᱣ ᱦᱚᱸ ᱦᱩᱭᱩᱜ ᱠᱟᱱᱟ ᱟᱨ ᱚᱱᱟ ᱠᱚ ᱠᱟᱹᱴᱤᱡ ᱠᱟᱹᱴᱤᱡ ᱱᱤᱛᱳᱜ ᱫᱚ ᱜᱤᱫᱽᱨᱟᱹ ᱠᱚ ᱩᱱᱠᱩ ᱠᱚᱦᱚᱸ ᱚᱱᱟ ᱤᱱᱴᱟᱨᱱᱮᱴ ᱜᱮᱢ ᱠᱚ ᱠᱷᱮᱞ ᱠᱟᱱᱟ ᱟᱨ ᱟᱠᱚᱣᱟᱜ ᱨᱳᱜᱽ ᱡᱟᱦᱟᱸ ᱡᱮ ᱚᱱᱟ ᱨᱳᱜᱽ ᱠᱚᱦᱚᱸ ᱠᱚ ᱨᱩᱣᱟᱹ ᱨᱳᱜᱽ ᱨᱩᱣᱟᱹ ᱦᱚᱲᱢᱚ ᱚᱸᱰᱮ ᱜᱮᱠᱚ ᱠᱚᱭᱚᱜ ᱠᱟᱜ ᱠᱟᱱᱟ ᱢᱮᱸᱫ ᱨᱮᱭᱟᱜ ᱨᱳᱜᱽ ᱦᱩᱭᱱᱟ ᱵᱚᱦᱚᱜ ᱨᱮᱭᱟᱜ ᱨᱳᱜᱽ ᱦᱩᱭᱱᱟ ᱚᱱᱟᱠᱚ ᱵᱟᱹᱲᱛᱤᱜᱮ ᱦᱩᱭᱩᱜ ᱠᱟᱱ ᱛᱟᱠᱚᱣᱟ ᱪᱮᱫᱟᱜ ᱥᱤᱧ ᱧᱤᱫᱟᱹ ᱚᱱᱟ ᱜᱮᱢ ᱤᱱᱴᱟᱨᱱᱮᱴ ᱜᱮᱢ ᱪᱮᱛᱟᱱ ᱨᱮᱜᱮ ᱠᱚ ᱛᱟᱦᱮᱱ ᱠᱟᱱᱟ ᱚᱱᱟᱛᱮ ᱚᱱᱟ ᱫᱚ ᱱᱤᱛᱳᱜ ᱟᱹᱰᱤ ᱵᱟᱹᱲᱤᱡᱜᱮ ᱦᱩᱭᱩᱜ ᱠᱟᱱᱟ ᱚᱱᱟᱜᱮ ᱡᱟᱦᱟᱸ ᱡᱮ ᱜᱮᱢ ᱤᱱᱴᱟᱨᱱᱮᱴ ᱜᱮᱢ ᱚᱱᱟᱛᱮ ᱢᱤᱫᱴᱟᱝ ᱚᱱᱟᱨᱮ ᱜᱮᱢ ᱜᱮ ᱚᱱᱠᱟᱱ ᱡᱤᱱᱤᱥ ᱠᱟᱱᱟ ᱢᱚᱵᱟᱭᱤᱞ ᱜᱮ ᱚᱱᱠᱟᱱ ᱡᱤᱱᱚᱤᱥ ᱠᱟᱱᱟ ᱵᱟᱹᱲᱤᱡ ᱡᱤᱱᱤᱥ ᱦᱚᱸ ᱢᱮᱱᱟᱜᱼᱟ ᱵᱮᱥ ᱡᱤᱱᱤᱥ ᱦᱚᱸ ᱢᱮᱱᱟᱜᱼᱟ ᱚᱱᱟᱛᱮ ᱱᱤᱛᱳᱜ ᱥᱚᱢᱚᱭ ᱨᱮᱫᱚ ᱵᱮᱥᱟᱜ ᱦᱚᱸ ᱦᱩᱭᱩᱜᱼᱟ ᱵᱟᱹᱲᱤᱡᱟᱜ ᱦᱚᱸ ᱦᱩᱭᱩᱜᱼᱟ ᱚᱱᱟᱛᱮ ᱜᱤᱫᱽᱨᱟᱹ ᱠᱚ ᱱᱚᱣᱟᱨᱮ ᱤᱱᱴᱟᱨᱱᱮᱴ ᱜᱮᱢᱨᱮ ᱟᱹᱰᱤ ᱡᱟᱹᱥᱛᱤ ᱠᱚ ᱞᱟᱦᱟ ᱤᱫᱤᱜ ᱠᱟᱱᱟ